ᱱᱚᱜᱼᱚᱭ ᱱᱮᱛᱟᱨ ᱡᱮ ᱟᱵᱚ ᱥᱮᱨᱢᱟ ᱨᱮᱱᱟᱜ ᱜᱨᱚᱦᱚ ᱩᱯᱚᱜᱨᱚᱦᱚ ᱨᱮᱱᱟᱜ ᱚᱵᱚᱥᱛᱷᱟᱱ ᱵᱟ ᱚᱠᱟᱨᱮ ᱪᱮᱫ ᱦᱩᱭᱩᱜ ᱠᱟᱱᱟ ᱥᱮᱨᱢᱟ ᱨᱮ ᱤᱯᱤᱞ ᱴᱤᱯᱤᱞ ᱵᱚᱱ ᱧᱮᱞ ᱧᱟᱢᱮᱫ ᱠᱚ ᱡᱚᱛᱚᱜᱮ ᱥᱚᱢᱵᱷᱚᱵᱚᱜ ᱠᱟᱱᱟ ᱴᱮᱞᱤᱥᱠᱳᱯ ᱠᱟᱨᱚᱱᱟᱜ ᱛᱮ ᱴᱮᱞᱤᱥᱠᱳᱯ ᱯᱨᱚᱛᱷᱚᱢᱮ ᱵᱮᱱᱟᱣ ᱞᱮᱫᱟ ᱰᱚᱠᱴᱚᱨ ᱜᱮᱞᱤᱞᱤᱭᱳ ᱛᱟᱨᱯᱚᱨ ᱡᱚᱠᱷᱚᱱ ᱟᱥᱛᱮ ᱟᱥᱛᱮ ᱡᱩᱜᱽ ᱞᱟᱦᱟ ᱪᱟᱞᱟᱣᱮᱱᱟ ᱛᱚᱠᱷᱚᱱ ᱟᱨᱦᱚᱸ ᱟᱹᱫᱷᱩᱱᱤᱠ ᱟᱹᱫᱷᱩᱱᱤᱠ ᱨᱚᱠᱚᱢ ᱨᱮᱭᱟᱜ ᱴᱮᱞᱤᱥᱠᱳᱯ ᱦᱮᱡᱱᱟ ᱟᱨᱦᱚᱸ ᱢᱚᱡᱽ ᱛᱮ ᱧᱮᱞ ᱧᱟᱢᱚᱜ ᱠᱟᱱᱟ ᱥᱮᱨᱢᱟ ᱥᱮ ᱪᱟᱸᱫᱳ ᱥᱮ ᱮᱴᱟᱜ ᱜᱨᱚᱦᱚ ᱩᱯᱚᱜᱨᱚᱦᱚ ᱨᱮᱱᱟᱜ ᱚᱵᱚᱥᱛᱷᱟᱱ ᱥᱮ ᱪᱮᱫ ᱦᱩᱭᱩᱜ ᱠᱟᱱᱟ ᱚᱠᱟᱨᱮ ᱪᱮᱫ ᱪᱟᱞᱟᱜ ᱠᱟᱱᱟ ᱥᱮ ᱥᱩᱨᱡᱚᱜᱨᱚᱦᱚᱱ ᱪᱚᱸᱫᱽᱨᱚ ᱜᱨᱚᱦᱚᱱ ᱛᱤᱱ ᱡᱚᱠᱷᱚᱱ ᱥᱩᱨᱡᱚ ᱜᱨᱚᱦᱚᱱ ᱦᱩᱭᱩᱜᱼᱟ ᱥᱮ ᱢᱩᱪᱟᱹᱫᱚᱜᱼᱟ ᱥᱮ ᱪᱚᱸᱫᱽᱨᱚ ᱜᱨᱚᱦᱚᱱ ᱪᱟᱵᱟᱜ ᱟᱥᱮ ᱮᱦᱚᱵᱚᱜᱼᱟ ᱡᱚᱛᱚ ᱮᱭ ᱴᱮᱞᱤᱥᱠᱳᱯ ᱱᱟᱢᱚᱠ ᱡᱚᱱᱛᱨᱚ ᱠᱟᱨᱚᱱᱚᱜ ᱛᱮᱜᱮ ᱵᱚᱱ ᱧᱮᱞ ᱫᱟᱲᱮᱭᱟᱜ ᱠᱟᱱᱟ ᱦᱮᱸ ᱱᱮᱛᱟᱨ ᱢᱟᱨᱮ ᱦᱚᱲ ᱫᱚ ᱢᱟᱨᱮ ᱞᱮᱠᱟᱜᱮ ᱵᱟᱝ ᱫᱚ ᱵᱟᱝ ᱞᱟᱦᱟᱛᱮ ᱯᱨᱚᱛᱷᱚᱢ ᱴᱮᱞᱤᱥᱠᱳᱯ ᱫᱚ ᱦᱚᱭᱛᱳ ᱩᱱᱟᱹᱜ ᱜᱟᱱ ᱟᱹᱫᱷᱩᱱᱤᱠ ᱵᱟᱝ ᱛᱟᱦᱮᱸ ᱠᱟᱱᱟ ᱱᱮᱛᱟᱨ ᱡᱮᱦᱟᱨᱮ ᱦᱩᱭᱩᱜ ᱠᱟᱱᱟ ᱠᱤᱱᱛᱩ ᱚᱱᱟᱜᱮ ᱯᱨᱚᱛᱷᱚᱢ ᱫᱷᱟᱯ ᱛᱟᱦᱮᱸ ᱠᱟᱱᱟ ᱵᱮᱱᱟᱣ ᱨᱮᱭᱟᱜ ᱟᱨ ᱵᱮᱱᱟᱣ ᱠᱚᱛᱮᱜ ᱟᱜ ᱟᱵᱚ ᱟᱨᱠᱤ ᱟᱨᱦᱚᱸ ᱴᱮᱞᱤᱥᱠᱳᱯ ᱟᱨᱦᱚᱸ ᱦᱚᱭᱛᱳ ᱵᱷᱚᱵᱤᱥᱥᱚᱛ ᱨᱮ ᱟᱨᱦᱚᱸ ᱢᱚᱡᱽ ᱛᱮᱵᱚᱱ ᱧᱮᱞ ᱧᱟᱢ ᱠᱚᱣᱟ ᱟᱨᱦᱚᱸ ᱢᱚᱡᱽ ᱛᱮᱵᱚᱱ ᱧᱮᱞ ᱧᱟᱢ ᱠᱚᱣᱟ ᱵᱟᱦᱨᱮ ᱨᱮᱱ ᱜᱨᱚᱦᱚ ᱨᱮᱱᱟᱜ ᱚᱵᱚᱥᱛᱷᱟ ᱫᱟᱜ ᱦᱚᱭ ᱥᱮ ᱡᱟᱦᱟᱱᱟᱜ ᱟᱵᱳᱦᱟᱣᱟ ᱨᱮᱱᱟᱜ ᱠᱷᱚᱵᱚᱨ ᱦᱚᱸᱵᱚᱱ ᱧᱮᱞ ᱫᱟᱲᱮᱭᱟᱜᱼᱟ